ᱟᱨ ᱡᱟᱦᱟᱸᱭ ᱵᱟᱭ ᱮᱱᱮᱡ ᱠᱟᱱᱟᱭ ᱡᱟᱦᱟᱸ ᱞᱮᱠᱟ ᱵᱟᱵᱟ ᱦᱚᱲ ᱟᱭᱳ ᱦᱚᱲ ᱜᱤᱫᱽᱨᱟᱹ ᱩᱱᱠᱩ ᱦᱚᱸ ᱟᱹᱰᱤ ᱡᱳᱨ ᱠᱚ ᱨᱟᱹᱥᱠᱟᱹᱜᱼᱟ ᱟᱨ ᱡᱟᱦᱟᱸᱭ ᱜᱤᱫᱽᱨᱟᱹ ᱧᱮᱞᱮᱫ ᱠᱚᱣᱟᱭ ᱠᱷᱮᱞᱟᱲᱤ ᱡᱟᱦᱟᱸᱭ ᱵᱮᱥ ᱮᱱᱮᱡ ᱠᱟᱱᱟᱭ ᱩᱱᱤᱦᱚᱸ ᱢᱚᱴᱤᱵᱷᱮᱥᱚᱱᱚᱜ ᱠᱟᱱᱟᱭ ᱡᱮ ᱤᱧᱦᱚᱸ ᱱᱩᱭ ᱞᱮᱠᱟᱜᱮ ᱵᱮᱥᱤᱧ ᱮᱱᱮᱡᱼᱢᱟ ᱯᱨᱟᱭᱤᱡᱽ ᱤᱧ ᱫᱟᱲᱮᱜ ᱢᱟ ᱟᱨ ᱡᱟᱦᱟᱸ ᱜᱮᱢ ᱡᱚᱦᱚᱜ ᱴᱩᱨᱱᱟᱢᱮᱱᱴ ᱦᱩᱭᱩᱜ ᱠᱟᱱᱟ ᱚᱸᱰᱮ ᱥᱯᱳᱨᱴ ᱨᱮ ᱡᱟᱦᱟᱸ ᱡᱚᱢ ᱧᱩ ᱨᱮᱭᱟᱜ ᱵᱮᱵᱚᱥᱛᱟ ᱠᱚ ᱦᱩᱭᱩᱜ ᱠᱟᱱᱟ ᱚᱸᱰᱮᱦᱚᱸ ᱚᱱᱟ ᱞᱟᱞᱚᱪ ᱛᱮᱦᱚᱸ ᱦᱤᱡᱩᱜ ᱠᱟᱱᱟᱭ ᱡᱮ ᱤᱧᱦᱚᱸ ᱩᱱᱤ ᱞᱮᱠᱟᱜᱮᱭ ᱠᱷᱮᱞᱼᱢᱟ ᱟᱨ ᱱᱚᱝᱠᱟᱜᱮ ᱡᱟᱦᱟᱸ ᱯᱨᱟᱭᱤᱡᱽ ᱤᱧ ᱫᱟᱲᱮᱜᱼᱢᱟ ᱴᱚᱞᱟ ᱦᱚᱲᱤᱧ ᱨᱟᱹᱥᱠᱟᱹ ᱦᱚᱪᱚ ᱠᱚᱣᱟ ᱟᱨ ᱟᱞᱮ ᱦᱚᱸᱞᱮ ᱡᱟ ᱠᱨᱤᱠᱮᱴ ᱯᱷᱩᱴᱵᱚᱞ ᱡᱟᱦᱟᱸᱞᱮ ᱮᱱᱮᱡᱟ ᱯᱨᱟᱭᱤᱡ ᱞᱮ ᱧᱟᱢᱟ ᱠᱷᱟᱱ ᱚᱱᱟ ᱴᱚᱞᱟ ᱦᱚᱲ ᱥᱟᱞᱟᱜ ᱟᱞᱮᱞᱮ ᱨᱟᱹᱥᱠᱟᱹᱭᱟ ᱚᱱᱟ ᱢᱟᱱᱮ ᱡᱟᱦᱟᱸ ᱛᱤᱱᱟᱹᱜ ᱦᱚᱲᱞᱮ ᱛᱟᱦᱮᱱᱟ ᱠᱷᱤᱞᱟᱲᱤ ᱩᱱᱠᱩ ᱠᱚᱦᱚᱞᱮ ᱡᱚᱢᱟ ᱟᱨ ᱡᱟᱦᱟᱸ ᱴᱚᱞᱟ ᱦᱚᱲ ᱡᱟᱦᱟᱸᱭ ᱵᱟᱭ ᱮᱱᱮᱡ ᱠᱟᱱᱟᱭ ᱩᱱᱤ ᱦᱚᱸ ᱚᱱᱟ ᱯᱨᱟᱭᱤᱡᱽ ᱨᱮ ᱩᱱᱤᱦᱚᱸ ᱥᱮᱞᱮᱫᱚᱜ ᱠᱟᱱᱟᱭ ᱟᱨ ᱩᱱᱤ ᱦᱚᱸ ᱚᱱᱟ ᱡᱚᱢ ᱧᱩ ᱫᱚ ᱡᱚᱛᱚ ᱦᱚᱲ ᱢᱤᱫ ᱫᱷᱟᱹᱣ ᱛᱮᱜᱮ ᱟᱹᱰᱤ ᱨᱟᱹᱥᱠᱟᱹᱜᱮᱞᱮ ᱯᱨᱟᱭᱤᱡᱽ ᱞᱮ ᱡᱚᱢᱮᱜᱼᱟ ᱟᱨ ᱱᱚᱣᱟ ᱢᱚᱴᱤᱵᱮᱥᱚᱱᱚᱜ ᱠᱟᱱᱟ ᱠᱚ ᱜᱤᱫᱽᱨᱟᱹ ᱦᱚᱸ ᱡᱮ ᱤᱧᱦᱚᱸ ᱯᱷᱟᱞᱱᱟ ᱞᱮᱠᱟ ᱵᱮᱥᱤᱧ ᱮᱱᱮᱡᱼᱢᱟ ᱩᱱᱤ ᱞᱮᱠᱟ ᱤᱧᱦᱚᱸ ᱜᱳᱞ ᱢᱟ ᱩᱱᱤ ᱞᱮᱠᱟ ᱤᱧᱦᱚᱸ ᱪᱚᱠᱟ ᱪᱷᱟᱠᱟᱧ ᱫᱟᱞᱢᱟ ᱟᱨ ᱯᱨᱟᱭᱤᱡᱽ ᱤᱧ ᱟᱹᱜᱩᱭᱼᱢᱟ